ᱵᱟᱜᱟᱱ ᱵᱟᱦᱟ ᱫᱚ ᱪᱮᱫ ᱞᱮ ᱪᱮᱠᱟᱭᱟ ᱢᱟᱲᱟᱝ ᱧᱮᱞ ᱢᱟᱲᱟᱝᱟᱞᱮ ᱚᱠᱟ ᱵᱟᱦᱟ ᱫᱚ ᱡᱚᱢ ᱜᱟᱱᱚᱜᱼᱟ ᱚᱠᱟ ᱵᱟᱦᱟ ᱫᱚ ᱵᱟᱦᱟ ᱜᱟᱱᱚᱜᱼᱟ ᱚᱠᱟ ᱵᱟᱦᱟ ᱫᱚ ᱵᱚᱸᱜᱟ ᱜᱟᱱᱚᱜᱼᱟ ᱠᱚᱸᱰᱟ ᱵᱟᱦᱟ ᱥᱚᱱ ᱵᱟᱦᱟ ᱧᱩᱲᱩᱡ ᱵᱟᱦᱟ ᱦᱟᱴ ᱵᱟᱦᱟ ᱫᱚ ᱡᱚᱢ ᱜᱟᱱᱚᱜᱼᱟ ᱟᱨ ᱡᱚᱵᱟ ᱵᱟᱦᱟ ᱛᱳᱣᱟ ᱵᱟᱦᱟ ᱠᱚ ᱤᱯᱤᱞ ᱵᱟᱦᱟ ᱫᱚ ᱵᱚᱸᱜᱟ ᱜᱟᱱᱚᱜᱼᱟ